ᱤᱧ ᱮᱢᱚᱱ ᱢᱤᱫᱴᱮᱡ ᱡᱟᱭᱜᱟᱨᱤᱧ ᱦᱮᱡ ᱠᱟᱱᱟ ᱡᱟᱦᱟᱸ ᱫᱚ ᱱᱚᱰᱮ ᱜᱟᱹᱰᱤ ᱜᱷᱚᱲᱟ ᱦᱚᱸ ᱴᱷᱤᱠᱼᱴᱷᱟᱠ ᱵᱟᱝ ᱧᱟᱢᱚᱜ ᱠᱟᱱᱟ ᱥᱮ ᱟᱹᱰᱤ ᱧᱤᱫᱟᱹᱣ ᱟᱠᱟᱱᱟ ᱚᱱᱟᱛᱮ ᱟᱢ ᱴᱷᱮᱡ ᱤᱧ ᱯᱷᱳᱱ ᱠᱟᱜᱼᱟ ᱤᱧ ᱢᱤᱫᱴᱮᱡ ᱨᱤᱡᱟᱵ ᱜᱟᱹᱰᱤ ᱫᱚᱨᱠᱟᱨᱟᱹᱧᱟᱹ ᱟᱢ ᱡᱟᱛᱮ ᱴᱷᱤᱠ ᱥᱚᱢᱚᱭ ᱨᱮ ᱱᱚᱰᱮ ᱜᱟᱡᱚᱞ ᱵᱷᱟᱞᱩᱠ ᱰᱟᱸᱜᱟ ᱡᱟᱦᱟᱸ ᱨᱮᱹᱞ ᱞᱟᱭᱤᱱ ᱢᱮᱱᱟᱜ ᱚᱸᱰᱮᱧ ᱛᱤᱸᱜᱩᱣ ᱟᱠᱟᱱᱟ ᱥᱚᱴᱷᱤᱠ ᱥᱚᱢᱚᱭ ᱨᱮ ᱚᱱᱟ ᱜᱟᱹᱰᱤ ᱟᱹᱜᱩᱭ ᱢᱮ ᱤᱧ ᱵᱷᱟᱲᱟᱧ ᱮᱢᱟᱢᱟ ᱟᱨ ᱚᱱᱟ ᱜᱟ ᱜᱟᱹᱰᱤ ᱛᱮ ᱤᱫᱤᱭᱤᱧ ᱢᱮ ᱟᱨ ᱵᱟᱠᱷᱡ ᱤᱧ ᱟᱹᱰᱤ ᱥᱚᱢᱚᱥᱥᱟ ᱨᱮᱧ ᱯᱟᱲᱟᱣᱚᱜᱼᱟ